ᱤᱧ ᱡᱟᱦᱟᱸ ᱟᱯᱮᱭᱟᱜ ᱨᱮᱥᱴᱩᱨᱮᱱᱴ ᱨᱮ ᱪᱟᱣᱢᱤᱱ ᱤᱧ ᱚᱰᱟᱨ ᱞᱮᱜ ᱫᱚ ᱜᱟᱯᱟ ᱛᱟᱨᱟᱥᱤᱧ ᱯᱮ ᱭᱟᱲᱟᱝ ᱥᱮ ᱦᱟᱥᱟ ᱰᱩᱝᱨᱤ ᱢᱳᱲ ᱨᱮᱯᱮ ᱟᱜᱩ ᱦᱚᱴᱚ ᱫᱟᱲᱮ ᱤᱧᱟᱹ ᱠᱤ